ᱟᱵᱚ ᱥᱟᱱᱛᱟᱞᱤ ᱯᱟᱹᱨᱥᱤ ᱥᱟᱶᱛᱮ ᱫᱚ ᱮᱴᱟᱜ ᱯᱟᱹᱨᱥᱤ ᱢᱤᱞ ᱵᱟᱹᱱᱩᱜᱼᱟ ᱡᱮᱢᱚᱱ ᱫᱤᱠᱩ ᱫᱚᱠᱚ ᱞᱟᱹᱭᱼᱟ ᱟᱢ ᱟᱵᱚ ᱫᱚᱵᱚ ᱞᱟᱹᱭᱼᱟ ᱩᱞ ᱡᱮᱢᱚᱱ ᱫᱤᱠᱩ ᱫᱚᱠᱚ ᱞᱟᱹᱭᱼᱟ ᱰᱟᱞ ᱟᱵᱚ ᱫᱚᱵᱚ ᱞᱟᱹᱭᱼᱟ ᱫᱟᱹᱞ ᱡᱮᱢᱚᱱ ᱫᱤᱠᱩ ᱫᱚᱠᱚ ᱞᱟᱹᱭᱼᱟ ᱜᱟᱲᱤ ᱟᱵᱚ ᱫᱚᱵᱚ ᱞᱟᱹᱭᱼᱟ ᱜᱟᱹᱰᱤ